ᱤᱧ ᱫᱚ ᱤᱥᱤᱱ ᱵᱟᱥᱟᱝ ᱢᱚᱫᱽᱫᱷᱮ ᱚᱲᱟᱜ ᱨᱮᱱᱟᱜ ᱡᱟ ᱠᱟᱹᱢᱤ ᱠᱚ ᱢᱮᱱᱟᱜᱼᱟ ᱤᱥᱤᱱ ᱵᱟᱥᱟᱝ ᱫᱟᱠᱟ ᱩᱛᱩ ᱚᱱᱟ ᱠᱚᱢᱟᱧ ᱯᱟᱨᱮᱭᱟᱜᱼᱜᱮ ᱠᱤᱱᱛᱩ ᱤᱥᱤᱱ ᱢᱚᱫᱽᱫᱷᱮ ᱨᱮᱫᱚ ᱤᱧ ᱫᱚ ᱱᱟᱥᱛᱟ ᱡᱩᱛ ᱡᱚᱞ ᱠᱷᱟᱵᱟᱨ ᱚᱱᱟ ᱠᱚ ᱵᱮᱱᱟᱣ ᱠᱩᱥᱤᱭᱟᱜ ᱤᱧ ᱪᱚᱴ ᱯᱚᱴᱟ ᱪᱚᱴ ᱯᱚᱴᱟ ᱤᱥᱤᱱᱚᱜᱼᱟ ᱚᱱᱟ ᱠᱚᱫᱚ ᱥᱤᱵᱤᱞ ᱦᱚᱸᱫᱚᱢᱮ ᱥᱤᱵᱤᱞᱟ ᱚᱱᱟ ᱟᱨ ᱮᱢᱱᱤ ᱡᱚᱢᱟᱜ ᱫᱚ ᱥᱚᱵᱛᱷᱮᱠᱮᱧ ᱠᱩᱥᱤᱭᱟᱜᱼᱟ ᱵᱤᱨᱭᱟᱱᱤ ᱛᱟᱨᱯᱚᱨᱮ ᱪᱤᱠᱮᱱ ᱦᱮᱸ ᱦᱮᱱᱟᱜᱼᱟ ᱟᱨ ᱡᱟᱸᱦᱟ ᱤᱥᱴᱤᱨᱤᱴ ᱯᱷᱩᱰ ᱠᱚ ᱦᱩᱭᱩᱜ ᱜᱮᱭᱟ ᱚᱱᱟ ᱠᱚᱜᱮ ᱵᱮᱱᱟᱣ ᱠᱟᱛᱮᱫ ᱡᱚᱢ ᱤᱧ ᱠᱩᱭᱟᱜᱼᱟ